ᱦᱮᱸ ᱟᱢᱫᱚ ᱢᱤᱫᱴᱮᱱ ᱥᱟᱹᱨᱟᱹᱭᱠᱮᱞᱞᱟ ᱨᱤᱱᱤᱡ ᱪᱟᱹᱥᱤ ᱦᱚᱲᱮᱢ ᱢᱮᱱᱮᱫᱼᱟ ᱥᱮ ᱚ ᱦᱚᱸ ᱛᱳ ᱪᱮᱫ ᱞᱮᱠᱟ ᱪᱟᱥᱼᱵᱟᱥ ᱠᱚ ᱪᱟᱞᱟᱜ ᱠᱟᱱ ᱛᱟᱯᱮᱭᱟ ᱚ ᱦᱚᱸ ᱚ ᱦᱚᱸ ᱥᱮᱨᱢᱟ ᱨᱮ ᱛᱤᱱᱟᱹᱜ ᱫᱷᱟᱣ ᱯᱮ ᱪᱟᱥᱟ ᱚ ᱦᱚᱸ ᱟᱨ ᱦᱮᱸ ᱟᱨ ᱦᱩᱲᱩ ᱠᱚᱫᱚ ᱢᱤᱫ ᱫᱷᱟᱣ ᱜᱮᱯᱮ ᱪᱟᱥᱟ ᱦᱮᱸ ᱦᱮᱸ ᱦᱮᱸ ᱟᱨ ᱠᱷᱚᱛ ᱫᱚ ᱪᱮᱫ ᱠᱚᱯᱮ ᱞᱟᱜᱟᱣᱟ ᱟᱨ ᱠᱷᱚᱛ ᱫᱚ ᱪᱮᱫ ᱠᱚᱦᱟᱸᱜ ᱯᱮ ᱞᱟᱜᱟᱣᱟ ᱦᱮᱸ ᱦᱮᱸ ᱦᱮᱸ ᱪᱮᱫ ᱠᱩᱞᱤᱧ ᱠᱟᱱᱟ ᱤᱧ ᱱᱚᱣᱟ ᱤᱭᱟᱹ ᱡᱷᱟᱲᱠᱷᱚᱱᱰ ᱜᱮ ᱦᱟᱸᱜ ᱤᱧ ᱯᱷᱳᱱ ᱟᱠᱟᱫᱼᱟ ᱤᱧ ᱦᱳᱭ ᱥᱚᱢᱟᱡᱽ ᱦᱩᱭ ᱛᱚ ᱦᱩᱭ ᱫᱟᱲᱮᱭᱟᱜᱼᱟ ᱴᱟᱣᱟᱨ ᱛᱚ ᱵᱟᱭ ᱧᱟᱢ ᱮᱜᱼᱟ